ᱦᱮᱞᱳ ᱦᱮᱸ ᱦᱮᱢᱟᱞᱤᱡ ᱜᱟᱨᱡᱮᱱ ᱤᱧ ᱞᱟᱹᱭᱫᱟ ᱢᱟᱱᱮ ᱦᱮᱢᱟᱞ ᱱᱚᱜᱼᱚᱭ ᱨᱩᱣᱟᱹᱜ ᱠᱟᱱᱟᱭ ᱟᱫᱚ ᱛᱟᱦᱞᱮ ᱚᱱᱟ ᱦᱚᱛᱮᱡ ᱛᱮ ᱤᱥᱠᱩᱞ ᱱᱟᱜ ᱵᱚᱱᱫᱚ ᱟᱠᱟᱫᱟᱭ ᱟᱫᱚ ᱱᱚᱜᱼᱚᱭ ᱨᱟᱱ ᱠᱚ ᱟᱹᱜᱩ ᱦᱩᱭ ᱟᱠᱟᱱᱟ ᱱᱚᱶᱟ ᱨᱟᱱ ᱠᱚ ᱡᱚᱫᱤ ᱠᱟᱹᱴᱤᱡ ᱡᱚᱢ ᱠᱟᱛᱮᱫ ᱵᱷᱟᱹᱜᱮ ᱵᱩᱡᱟᱭ ᱛᱟᱦᱚᱞᱮ ᱠᱷᱟᱱ ᱫᱚ ᱪᱟᱞᱟᱜ ᱟᱭ ᱦᱟᱜ ᱴᱷᱤᱠ ᱟᱪᱪᱷᱮ ᱛᱟᱦᱞᱮ ᱱᱚᱶᱟ ᱵᱷᱟᱹᱜᱤ ᱞᱮᱱᱠᱷᱟᱱ ᱠᱳᱞᱮᱭᱟᱞᱮ ᱤᱥᱠᱩᱞ